ᱚ ᱤᱧᱫᱚ ᱢᱤᱫᱴᱮᱱ ᱥᱟᱶᱟᱨ ᱥᱮᱵᱚᱠ ᱠᱟᱹᱱᱟᱹᱧ ᱚ ᱢᱮᱱᱫᱟᱹᱧ ᱟᱯᱮ ᱫᱚ ᱪᱮᱫ ᱠᱚᱯᱮ ᱪᱤᱠᱟᱹ ᱵᱟᱲᱟᱭᱮᱫ ᱠᱟᱱᱟ ᱚ ᱟᱪᱪᱷᱟ ᱤᱥᱤᱱ ᱵᱟᱥᱟᱝ ᱠᱚᱫᱚ ᱛᱟᱦᱞᱮ ᱪᱮᱫ ᱠᱚᱯᱮ ᱤᱥᱤᱱ ᱵᱟᱥᱟᱝ ᱵᱟᱲᱟᱭᱮᱫᱟ ᱚᱱᱟᱫᱚ ᱚᱠᱟ ᱠᱚᱨᱮ ᱠᱷᱚᱱ ᱯᱮ ᱧᱟᱢᱟ ᱜᱳᱴᱟ ᱫᱤᱱᱜᱮ ᱟᱲᱟᱜ ᱜᱮᱯᱮ ᱡᱚᱢᱟ ᱥᱮ ᱡᱟᱦᱟᱱᱟᱜ ᱥᱚᱵᱽᱡᱤ ᱠᱚᱦᱚᱸ ᱯᱮ ᱡᱚᱢᱟ ᱮᱴᱟᱜᱟᱜ ᱠᱚ ᱟᱪᱪᱷᱟ ᱚ ᱟᱨ ᱢᱮᱱᱮᱫ ᱛᱟᱦᱮᱱᱟ ᱠᱷᱟᱹᱞᱤ ᱱᱤᱛᱚᱜ ᱢᱟ ᱱᱚᱜᱼᱚᱭ ᱫᱟᱜ ᱫᱤᱱ ᱠᱟᱱᱟ ᱚᱱᱟᱠᱚ ᱟᱲᱟᱜ ᱧᱟᱢᱚᱜ ᱠᱟᱱᱟ ᱮᱴᱟᱜ ᱫᱤᱱ ᱫᱚ ᱛᱚᱵᱮ ᱪᱮᱫ ᱯᱮ ᱪᱤᱠᱟᱭᱮᱫ ᱠᱟᱱᱟ ᱵᱮᱜᱚᱨ ᱫᱟᱜ ᱫᱤᱱ ᱩᱱ ᱡᱚᱠᱷᱚᱡ ᱚ ᱟᱨ ᱵᱟᱡᱟᱨ ᱠᱷᱚᱱ ᱫᱚ ᱨᱮᱹᱴ ᱫᱚ ᱵᱟᱝ ᱰᱷᱮᱹᱨ ᱜᱮᱭᱟ ᱵᱟᱡᱟᱨ ᱨᱮᱭᱟᱜ ᱫᱟᱢ ᱟᱨ ᱛᱤᱱᱟᱹᱜ ᱡᱷᱟᱹᱞ ᱨᱮ ᱵᱟᱡᱟᱨ ᱫᱚ ᱢᱮᱱᱟᱜᱼᱟ ᱮᱱᱦᱚᱸ ᱛᱤᱱᱟᱹᱜ ᱡᱷᱟᱹᱞ ᱜᱟᱱ ᱢᱤᱫ ᱜᱷᱚᱱᱴᱟ ᱜᱟᱱ ᱛᱟᱲᱟᱢ ᱛᱮᱯᱮ ᱪᱟᱞᱟᱜᱼᱟ ᱪᱟᱞᱟᱜ ᱦᱤᱡᱩᱜ ᱨᱮᱭᱟᱜ ᱡᱟᱦᱟᱱᱟᱜ ᱥᱟᱫᱚᱱ ᱵᱟᱹᱱᱩᱜᱼᱟ ᱡᱮ ᱦᱟᱹᱴᱭᱟᱹ ᱪᱟᱞᱟᱜ ᱨᱮᱭᱟᱜ ᱡᱟᱦᱟᱱᱟᱜ ᱮᱴᱟᱜ ᱛᱟᱲᱟᱢ ᱛᱮᱜᱮ ᱯᱮ ᱪᱟᱞᱟᱜᱼᱟ ᱥᱮ ᱡᱟᱦᱟᱱᱟᱜ ᱜᱟᱹᱰᱤ ᱮᱢᱟᱱ ᱛᱮᱦᱚᱸ ᱪᱟᱞᱟᱜ ᱠᱟᱱ ᱜᱮᱭᱟ ᱟᱨ ᱛᱤᱱᱟᱹᱜ ᱜᱟᱱ ᱵᱷᱟᱲᱟ ᱞᱟᱜᱟᱣ ᱯᱮᱭᱟ ᱪᱟᱞᱟᱜ ᱦᱤᱡᱩᱜ ᱵᱤᱥ ᱴᱟᱠᱟ ᱟᱪᱪᱷᱟ ᱛᱚᱵᱮ ᱟᱨ ᱡᱟᱦᱟᱱᱟᱜ ᱱᱤᱛᱚᱜ ᱫᱚ ᱪᱮᱫ ᱠᱚᱯᱮ ᱪᱤᱠᱟᱹ ᱵᱟᱲᱟᱭᱫᱟ ᱴᱷᱤᱠ ᱜᱮᱭᱟ ᱛᱚᱵᱮ ᱟᱹᱰᱤ ᱟᱹᱰᱤ ᱥᱟᱨᱦᱟᱣ ᱟᱢ ᱞᱟᱹᱭ ᱫᱤᱧᱟ ᱱᱚᱣᱟ ᱠᱚ ᱢᱟ ᱛᱚᱵᱮᱧ ᱫᱚᱦᱚᱭᱮᱫ ᱠᱟᱱᱟ